ᱢᱚᱬᱮ ᱜᱚᱴᱟᱱ ᱦᱚᱲᱟᱜ ᱧᱩᱛᱩᱢ ᱫᱚ ᱦᱩᱭᱩᱜ ᱠᱟᱱᱟ ᱡᱟᱦᱟᱸᱭ ᱫᱚ ᱚᱲᱟᱜ ᱥᱩᱨ ᱨᱮᱱ ᱠᱚ ᱦᱩᱭᱩᱜ ᱠᱟᱱᱟ ᱩᱱᱠᱩᱣᱟᱜ ᱧᱩᱛᱩᱢ ᱫᱚ ᱦᱩᱭᱩᱜ ᱠᱟᱱᱟ ᱠᱟᱹᱯᱨᱟᱹ ᱢᱟᱨᱰᱤ ᱫᱤᱱᱩ ᱢᱩᱨᱢᱩ ᱥᱩᱢᱤ ᱥᱚᱨᱮᱱ ᱰᱩᱢᱱᱤ ᱵᱟᱥᱠᱮ ᱠᱤᱨᱟᱱ ᱦᱟᱸᱥᱫᱟ